ᱱᱟᱜᱟᱢ ᱨᱮ ᱜᱷᱚᱴᱟᱣ ᱞᱮᱱ ᱯᱨᱟᱠᱨᱤᱛᱤᱠ ᱫᱩᱨᱡᱚᱜᱟᱜ ᱠᱟᱛᱷᱟ ᱢᱮᱱ ᱞᱮᱠᱷᱟᱱ ᱫᱤᱥᱟᱹᱜᱼᱟ ᱵᱟᱨ ᱜᱮᱥᱟᱭ ᱢᱤᱫᱜᱮ ᱤᱨᱟᱹᱞ ᱥᱟᱹᱦᱤᱛ ᱨᱮ ᱦᱩᱭ ᱞᱮᱱ ᱦᱚᱭ ᱵᱷᱟᱨᱱᱰᱚ ᱡᱟᱦᱟᱸ ᱨᱮᱱᱟᱜ ᱧᱩᱛᱩᱢ ᱫᱚ ᱟᱢᱯᱷᱟᱱ ᱚᱱᱟ ᱟᱢᱯᱷᱟᱱ ᱛᱮ ᱟᱹᱰᱤ ᱛᱮᱫ ᱜᱮ ᱠᱷᱚᱭ ᱠᱷᱩᱛᱤ ᱞᱮᱱᱟ ᱵᱟᱹᱲᱤᱡ ᱞᱮᱱᱟ ᱚᱲᱟᱜ ᱫᱩᱣᱟᱹᱨ ᱪᱟᱞ ᱠᱚᱭ ᱚᱴᱟᱝ ᱞᱮᱫᱟ ᱦᱚᱨ ᱵᱤᱨ ᱨᱮ ᱫᱟᱨᱮ ᱠᱚ ᱧᱩᱨ ᱞᱮᱱᱟ ᱨᱟᱹᱯᱩᱫ ᱞᱮᱱᱟ ᱡᱟᱦᱟᱸ ᱠᱷᱟᱹᱛᱤᱨ ᱛᱮ ᱡᱚᱜᱟᱡᱚᱜᱽ ᱵᱮᱵᱚᱥᱛᱷᱟ ᱦᱚᱸ ᱵᱟᱹᱲᱤᱡ ᱞᱮᱱᱟ ᱢᱤᱦᱩᱸ ᱢᱮᱨᱚᱢ ᱰᱟᱝᱨᱤ ᱥᱟᱱᱟᱢ ᱠᱚᱜᱮ ᱠᱚ ᱜᱚᱡ ᱞᱮᱱᱟ ᱱᱚᱣᱟ ᱦᱚᱭ ᱵᱷᱟᱨᱱᱰᱚ ᱠᱷᱟᱹᱛᱤᱨ ᱛᱮ ᱦᱚᱭ ᱨᱮᱱᱟᱜ ᱱᱩᱱᱟᱹᱜ ᱜᱮ ᱡᱚᱨ ᱛᱟᱦᱮᱸ ᱠᱟᱱᱟ ᱡᱟᱦᱟᱸ ᱛᱮ ᱵᱟᱦᱨᱮ ᱠᱚᱨᱮ ᱦᱚᱸ ᱦᱚᱲ ᱠᱚᱦᱚᱸᱭ ᱚᱴᱟᱝ ᱟᱠᱟᱫ ᱠᱚ ᱛᱟᱦᱮᱸᱫ ᱜᱮ ᱟᱹᱰᱤ ᱦᱚᱲᱟᱜ ᱜᱮ ᱱᱚᱣᱟ ᱟᱢᱯᱷᱟᱱ ᱫᱩᱨᱡᱩᱜᱽ ᱛᱮ ᱡᱤᱣᱤ ᱫᱚ ᱪᱟᱞᱟᱣ ᱞᱮᱱ ᱛᱟᱠᱚᱣᱟ ᱱᱚᱣᱟ ᱟᱢᱯᱷᱟᱱ ᱫᱩᱨᱡᱩᱜᱽ ᱠᱷᱟᱹᱛᱤᱨ ᱛᱮ ᱪᱟᱥ ᱟᱵᱟᱫᱽ ᱡᱟᱦᱟᱸ ᱫᱷᱚᱱ ᱫᱩᱨᱤᱵᱽ ᱚᱱᱟ ᱠᱚᱦᱚᱸ ᱵᱟᱹᱲᱤᱡ ᱞᱮᱱᱟ ᱚᱱᱟ ᱠᱚᱦᱚᱸ ᱠᱷᱚᱭ ᱠᱷᱩᱛᱤ ᱞᱮᱱᱟ ᱱᱚᱣᱟ ᱟᱢᱯᱷᱟᱱ ᱫᱩᱨᱡᱩᱜᱽ ᱠᱷᱟᱹᱛᱤᱨ